ᱚᱻ ᱦᱚᱸ ᱢᱤᱥᱛᱨᱤ ᱤᱞᱮᱠᱴᱨᱤ ᱢᱤᱥᱛᱨᱤ ᱵᱤᱱ ᱢᱮᱱᱮᱜᱼᱟ ᱛᱚ ᱟᱪᱪᱷᱟ ᱟᱪᱪᱷᱟ ᱟᱪᱪᱷᱟ ᱟᱹᱞᱤᱧᱟᱜ ᱚᱲᱟᱜ ᱨᱮ ᱚᱱᱠᱟ ᱮᱴᱠᱮᱴᱚᱬᱮ ᱟᱠᱟᱱᱟ ᱠᱤᱪᱷᱩ ᱫᱤᱱ ᱦᱩᱭᱩᱜ ᱠᱟᱱᱟ ᱱᱚᱣᱟ ᱵᱷᱟᱹᱭ ᱯᱟᱝᱠᱷᱟ ᱠᱚ ᱵᱟᱭ ᱟᱹᱪᱩᱨᱚᱜ ᱧᱚᱜᱚᱜ ᱠᱟᱱᱟ ᱟᱨ ᱢᱤᱫᱴᱮᱱ ᱢᱚᱴᱚᱨ ᱦᱚᱸ ᱚᱱᱟ ᱫᱟᱜ ᱢᱚᱴᱚᱨ ᱦᱚᱸ ᱠᱷᱟᱨᱟᱯ ᱧᱚᱜ ᱠᱟᱱᱟ ᱟᱫᱚ ᱟᱹᱰᱤ ᱞᱤᱧ ᱢᱩᱥᱠᱤᱞ ᱠᱟᱱᱟ ᱯᱮᱲᱟ ᱯᱨᱚᱵᱷᱩ ᱠᱚ ᱱᱚᱰᱮ ᱠᱚ ᱦᱮᱡ ᱟᱠᱟᱱ ᱠᱷᱟᱱ ᱫᱟᱜ ᱨᱟᱠᱟᱵᱼᱟ ᱱᱚᱰᱮ ᱢᱟᱲᱟᱝ ᱛᱮ ᱟᱹᱰᱤ ᱠᱤᱪᱷᱩ ᱞᱮ ᱦᱚᱭᱨᱟᱱᱚᱜ ᱠᱟᱱ ᱫᱚ ᱚᱱᱠᱟ ᱫᱚ ᱦᱳᱭ ᱚᱱᱟᱫᱚ ᱟᱯᱮ ᱱᱟᱝ ᱯᱮ ᱧᱮᱞ ᱴᱷᱤᱠ ᱫᱟᱲᱮᱭᱟᱜᱼᱟ ᱟᱨ ᱟᱯᱮ ᱢᱟ ᱢᱤᱫ ᱫᱷᱟᱹᱣ ᱱᱚᱜᱼᱚᱸᱭ ᱱᱚᱝᱠᱟ ᱚᱠᱟ ᱞᱮᱠᱟ ᱯᱮ ᱳᱣᱟᱨᱤᱝ ᱮᱜᱼᱟ ᱛᱟᱵᱚᱱ ᱢᱤᱫ ᱫᱷᱟᱣ ᱢᱟᱱᱮ ᱞᱟᱜᱟ ᱞᱟᱜᱮ ᱫᱷᱟᱨᱟ ᱪᱟᱞᱟᱜ ᱠᱟᱱ ᱫᱚ ᱟᱨ ᱨᱤᱯᱮᱭᱟᱨ ᱵᱟᱞᱟ ᱢᱟ ᱟᱹᱰᱤ ᱱᱟᱯᱟᱭ ᱠᱚ ᱠᱳᱢᱯᱟᱱᱤ ᱨᱮᱱ ᱠᱟᱱᱟ ᱦᱩᱱᱟᱹᱝ ᱟᱨᱚ ᱪᱮᱫ ᱞᱮᱠᱟ ᱯᱮ ᱱᱚᱝᱠᱟ ᱯᱮ ᱰᱤᱭᱩᱴᱤ ᱠᱟᱱᱟ ᱦᱳᱭ ᱦᱳᱭ ᱴᱷᱤᱠ ᱜᱮᱭᱟ ᱟᱹᱵᱤᱱ ᱦᱳᱭ ᱦᱳᱭ ᱟᱫᱚ ᱦᱩᱱᱟᱹᱝ ᱱᱟᱥᱮᱱᱟᱜ ᱪᱤᱠᱟᱹᱛᱮ ᱟᱹᱰᱤ ᱞᱟᱜᱮ ᱫᱷᱟᱨᱟ ᱵᱤᱱ ᱤᱭᱟᱹᱜ ᱠᱷᱟᱱ ᱩᱱᱠᱩ ᱯᱮᱲᱟ ᱠᱚᱠᱚ ᱦᱮᱡ ᱠᱟᱱᱟ ᱛᱚ ᱚᱲᱟᱜ ᱠᱷᱚᱱ ᱠᱟᱹᱴᱤᱡ ᱯᱨᱳᱜᱨᱟᱢ ᱢᱮᱱᱟᱜᱼᱟ ᱛᱚ ᱱᱚᱝᱠᱟ ᱯᱮᱲᱟ ᱯᱨᱚᱵᱷᱩ ᱯᱨᱳᱜᱨᱟᱢ ᱚᱻ ᱦᱚᱸ ᱪᱟᱨ ᱪᱟᱨ ᱤᱭᱟᱹᱨᱮ ᱠᱚᱢᱯᱞᱮᱱ ᱦᱩᱭᱩᱜᱼᱟ ᱱᱚᱰᱮ ᱟᱯᱮᱭᱤᱡ ᱥᱩᱯᱟᱨᱵᱷᱟᱭᱡᱟᱨ ᱠᱚᱴᱷᱮᱱ ᱟᱪᱪᱷᱟ ᱦᱮᱸ ᱦᱮᱸ ᱮᱱᱠᱷᱟᱱ ᱟᱹᱵᱤᱱ ᱴᱷᱮᱱ ᱜᱮ ᱤᱭᱟᱹ ᱞᱮᱠᱷᱟᱱ ᱰᱟᱭᱨᱮᱠᱴᱞᱤ ᱦᱮᱡ ᱠᱟᱛᱮᱫ ᱜᱮ ᱵᱮᱱᱟᱣ ᱫᱟᱲᱮᱭᱟᱜᱼᱟ ᱵᱟᱝ ᱦᱳᱭ ᱚᱱᱟᱜᱮ ᱡᱟᱦᱟᱸᱭ ᱠᱤ ᱟᱹᱰᱤ ᱞᱤᱧ ᱦᱟᱭᱨᱟᱱ ᱠᱟᱱᱟ ᱦᱚᱞᱟ ᱢᱟᱦᱫᱮᱨ ᱟᱨ ᱠᱟᱨᱮᱱᱴ ᱦᱚᱸ ᱚᱠᱟ ᱥᱮᱫ ᱪᱚ ᱴᱷᱤᱠ ᱴᱷᱟᱠ ᱦᱚᱸ ᱵᱟᱭ ᱛᱟᱦᱮᱱ ᱠᱟᱱᱟ ᱢᱤᱫ ᱫᱷᱟᱣ ᱰᱤᱭᱳ ᱦᱚᱸ ᱠᱟᱨᱰ ᱜᱚᱫᱚᱜ ᱠᱟᱱᱟ ᱚᱱᱮ ᱚᱱᱠᱟᱛᱮ ᱮᱱᱠᱷᱟᱱ ᱦᱮᱸ ᱦᱮᱸ ᱦᱳᱭ ᱦᱳᱭ ᱟᱫᱚ ᱟᱹᱵᱤᱱ ᱠᱟᱹᱴᱤᱡ ᱢᱟᱱᱮ ᱢᱟᱱᱮ ᱰᱷᱮᱹᱨ ᱧᱚᱜ ᱠᱟᱹᱴᱤᱡ ᱠᱟᱹᱴᱤᱡ ᱱᱟᱥᱮᱱᱟᱜ ᱩᱭᱦᱟᱹᱨ ᱵᱟᱲᱟ ᱧᱚᱜ ᱠᱟᱛᱮᱫ ᱦᱮᱡ ᱛᱤ ᱨᱮᱵᱤᱱ ᱤᱭᱟᱹᱜᱼᱟ ᱟᱨ ᱵᱮᱱᱟᱣ ᱧᱚᱜ ᱦᱚᱴᱚ ᱠᱟᱜ ᱵᱮᱱ ᱟᱹᱰᱤ ᱞᱮ ᱠᱚᱥᱴᱚ ᱠᱟᱱᱟ ᱦᱳᱭ ᱟᱨ ᱟᱹᱞᱤᱧ ᱦᱚᱸ ᱚᱱᱟ ᱵᱟᱨ ᱛᱟᱦᱮᱱᱟ ᱵᱟᱹᱞᱤᱧ ᱛᱟᱦᱮᱱᱟ ᱚᱱᱟ ᱨᱮᱱᱟᱜ ᱱᱟᱥᱮᱱᱟᱜ ᱠᱚᱱᱴᱟᱠᱴ ᱧᱚᱜ ᱞᱤᱧ ᱵᱮᱱ ᱦᱟᱸᱜ ᱚᱰᱳᱠᱚᱜ ᱢᱟᱲᱟᱝ ᱨᱮ ᱦᱳᱭ ᱦᱳᱭ ᱟᱨ ᱵᱟᱠᱷᱟᱱ ᱦᱟᱸᱜ ᱟᱹᱞᱤᱧ ᱦᱚᱸ ᱵᱟᱹᱵᱤᱱ ᱧᱟᱢ ᱞᱤᱧᱟ ᱟᱨ ᱠᱷᱟᱱ ᱧᱟᱢ ᱠᱚᱜᱼᱟ ᱟᱨᱦᱚᱸ ᱵᱮᱱ ᱨᱩᱣᱟᱹᱲᱟ ᱵᱟᱠᱷᱟᱱ ᱟᱨᱦᱚᱸ ᱵᱮᱱ ᱦᱟᱨᱭᱟᱱᱚᱜᱼᱟ ᱦᱮᱸ ᱦᱮᱸ ᱟᱹᱰᱤ ᱫᱩᱠ ᱦᱳᱭ ᱦᱳᱭ ᱟᱹᱰᱤ ᱢᱩᱥᱠᱤᱞᱚᱜ ᱠᱟᱱ ᱫᱚ ᱵᱟᱠᱷᱟᱱ ᱱᱚᱣᱟ ᱫᱟᱜ ᱨᱟᱠᱟᱵ ᱠᱚᱦᱚᱸ ᱠᱚᱢ ᱠᱚᱥᱴᱚ ᱠᱟᱱᱟ ᱥᱮ

ᱱᱚᱣᱟ ᱠᱩᱞᱟᱨ ᱯᱷᱩᱞᱟᱨ ᱪᱮᱫ ᱦᱚᱸ ᱠᱟᱨᱮᱱᱴ ᱵᱟᱠᱷᱟᱱ ᱟᱹᱰᱤ ᱚᱥᱩᱵᱤᱫᱷᱟ ᱠᱟᱱᱟ ᱪᱮᱫ ᱛᱮᱫ ᱦᱚᱸ ᱠᱟᱹᱢᱤᱜᱮ ᱵᱟᱭ ᱜᱟᱱᱚᱜ ᱠᱟᱱᱟ ᱱᱚᱛᱮ ᱴᱷᱤᱠ ᱥᱟᱺᱦᱤᱡ ᱦᱚᱸ ᱵᱟᱢ ᱛᱟᱦᱮᱸ ᱫᱟᱲᱮᱭᱟᱜᱼᱟ ᱵᱟᱝᱠᱷᱟᱱ ᱵᱟᱝᱠᱷᱟᱱ ᱟᱨ ᱱᱚᱛᱮ ᱫᱟᱜ ᱦᱚᱸ ᱚᱥᱩᱵᱤᱫᱷᱟᱣᱟ ᱡᱚᱛᱚ ᱠᱷᱚᱡ ᱤᱞᱮᱠᱴᱨᱤ ᱩᱛᱟᱹᱨ ᱵᱚᱱ ᱰᱤᱯᱮᱱᱰᱮᱜᱼᱟ ᱥᱮ ᱦᱮᱸ ᱠᱟᱛᱷᱟ ᱦᱩᱭᱩᱜ ᱠᱟᱱᱟ ᱚᱱᱮ ᱚᱱᱟ

ᱦᱮᱸ ᱴᱷᱤᱠ ᱜᱮᱭᱟ ᱦᱟᱸᱜ ᱛᱚᱵᱮ ᱵᱤᱱ ᱟᱹᱵᱤᱱ ᱚᱱᱠᱟ ᱤᱭᱟᱹ ᱠᱟᱛᱮᱫ ᱦᱤᱡᱩᱜ ᱵᱤᱱ ᱦᱮᱸ ᱴᱷᱤᱠ ᱜᱮᱭᱟ ᱴᱷᱤᱠ ᱜᱮᱭᱟ ᱴᱷᱤᱠᱟ ᱴᱷᱤᱠᱟ ᱢᱟ